ᱦᱮᱞᱳ ᱦᱮᱸ ᱚᱠᱚᱭᱮᱢ ᱨᱚᱲᱫᱟ ᱟᱢ ᱫᱚ ᱢᱟᱺᱡᱷᱤ ᱵᱩᱰᱷᱤ ᱠᱟᱱ ᱜᱮᱭᱟᱢ ᱛᱚ ᱟᱪᱪᱷᱟ ᱢᱟᱹᱡᱷᱤ ᱵᱩᱰᱷᱤ ᱢᱟᱹᱡᱷᱤ ᱵᱩᱰᱷᱤ ᱤᱧ ᱠᱩᱞᱤᱭᱮᱫ ᱢᱮᱭᱟ ᱤᱭᱟᱹ ᱟᱞᱮ ᱯᱚᱥᱪᱤᱢ ᱵᱚᱝᱜᱚ ᱟᱨ ᱟᱯᱮ ᱡᱷᱟᱲᱠᱷᱚᱸᱰ ᱥᱮᱫ ᱫᱚ ᱥᱚᱦᱚᱨᱟᱭ ᱠᱚᱫᱚ ᱪᱮᱫ ᱞᱮᱠᱟ ᱞᱟᱹᱭ ᱯᱮ ᱟᱨ ᱮᱱᱮᱡ ᱥᱮᱨᱮᱧ ᱠᱚᱫᱚ ᱪᱮᱫᱞᱮᱠᱟ ᱯᱮ ᱮᱱᱮᱡ ᱥᱮᱨᱮᱧᱟ ᱚᱱᱟ ᱞᱟᱹᱭᱛᱮ ᱢᱟᱱᱮ ᱯᱚᱪᱷᱤᱢ ᱵᱚᱝᱜᱚ ᱨᱮᱭᱟᱜ ᱮᱱᱮᱡ ᱟᱨ ᱟᱯᱮ ᱡᱷᱟᱲᱠᱷᱚᱸᱰ ᱨᱮᱭᱟᱜ ᱮᱱᱮᱡ ᱫᱚ ᱵᱟᱝ ᱡᱩᱨᱤᱜᱼᱟ ᱵᱟᱝ

ᱚᱱᱟ ᱞᱟᱹᱜᱤᱫ ᱜᱮᱞᱮ ᱯᱷᱳᱱ ᱞᱮᱫᱟ ᱵᱚᱞᱮ ᱪᱮᱫᱞᱮᱟ ᱯᱮ ᱠᱩᱥᱤᱭᱟᱜ ᱠᱟᱱᱟ ᱟᱨ ᱠᱚᱫᱚ ᱦᱮᱸ ᱛᱚᱵᱮ ᱚᱱᱟᱜᱤ ᱠᱩᱞᱤ ᱞᱟᱹᱜᱤᱫ ᱢᱟ ᱛᱚᱵᱮ ᱞᱮ ᱫᱚᱦᱚ ᱠᱟᱜ ᱠᱟᱱᱟ